ᱯᱟᱥᱮ ᱚᱲᱟᱜᱨᱮ ᱟᱞᱮ ᱪᱮᱫ ᱯᱟᱥᱮ ᱚᱲᱟᱜᱨᱮ ᱵᱮᱸᱜᱟᱲ ᱠᱩᱲᱪᱟᱹ ᱢᱟᱹᱨᱤᱪ ᱮᱢᱟᱱ ᱛᱮᱭᱟᱜ ᱥᱚᱵᱽᱡᱤᱠᱚ ᱠᱚ ᱞᱟᱜᱟᱣ ᱜᱮᱭᱟ ᱛᱚ ᱟᱹᱰᱤᱜᱟᱱ ᱩᱱ ᱚᱠᱛᱮᱨᱮ ᱤᱧᱦᱚᱸᱧ ᱥᱮᱱ ᱠᱟᱱ ᱛᱮᱦᱮᱱᱚᱜᱼᱟ ᱟᱫᱚ ᱚᱱᱟ ᱪᱮᱫ ᱞᱮᱠᱟᱛᱮ ᱠᱚ ᱞᱟᱜᱟᱣᱟ ᱚᱱᱟᱫᱚ ᱤᱧᱦᱚᱸᱧ ᱞᱟᱹᱭ ᱜᱚᱴᱟᱣᱟᱫ ᱠᱚᱣᱟ ᱛᱚᱨᱚᱡ ᱛᱚᱨᱚᱡ ᱥᱟᱦᱟᱨ ᱫᱟᱜ ᱥᱚᱢᱚᱭ ᱢᱚᱛᱚ ᱞᱟᱜᱟᱣ ᱞᱮᱠᱷᱟᱡ ᱢᱚᱡᱽ ᱤᱭᱟᱹ ᱯᱷᱚᱥᱚᱞ ᱥᱚᱵᱽᱡᱤ ᱪᱟᱥ ᱢᱚᱡᱚᱜᱼᱟ